ᱯᱞᱟᱥᱴᱤᱠ ᱫᱚ ᱵᱟᱝ ᱵᱷᱟᱜᱮᱭᱟ ᱫᱚᱢᱮ ᱫᱷᱚᱨᱟ ᱠᱚᱥᱴᱚᱣᱟ ᱡᱮ ᱚᱲᱟᱜᱠᱚ ᱡᱩᱸᱰᱤᱜᱼᱟ ᱞᱚᱜᱼᱟ ᱢᱟᱱᱮ ᱵᱷᱟᱹᱞᱤ ᱵᱟᱝ ᱟᱨ ᱪᱮᱫ ᱫᱷᱚᱨᱟᱣ ᱦᱩᱭᱩᱜᱼᱟ ᱥᱮᱸᱜᱮᱞ ᱟᱨ ᱠᱚᱥᱴᱚ ᱜᱮᱭᱟ